ᱦᱮᱸ ᱚᱱᱟ ᱮᱱᱮᱡ ᱥᱮᱨᱮᱧ ᱞᱟᱹᱜᱤᱫ ᱠᱚ ᱥᱮᱱᱚᱜᱼᱟ ᱚᱲᱟᱜ ᱠᱷᱚᱱ ᱛᱩᱢᱫᱟᱜ ᱴᱟᱢᱟᱠ ᱠᱚ ᱤᱫᱤᱭᱟ ᱩᱱ ᱨᱮᱦᱚᱸ ᱤᱧ ᱫᱚ ᱫᱚᱢᱮ ᱨᱟᱹᱥᱠᱟᱹᱧ ᱵᱩᱡᱟ ᱩᱱ ᱨᱮᱫᱚ ᱤᱧᱦᱚᱸᱧ ᱥᱮᱱᱚᱜᱼᱟ ᱮᱱᱮᱡ ᱥᱮᱨᱮᱧ ᱞᱟᱹᱜᱤᱫ ᱟᱠᱷᱲᱟ ᱨᱮ ᱛᱚ ᱮᱱᱮᱡ ᱥᱮᱨᱮᱧ ᱤᱧ ᱥᱮᱱᱚᱜᱼᱟ ᱛᱚ ᱢᱮᱱᱟᱠᱚ ᱟᱢ ᱦᱚᱸ ᱥᱮᱨᱮᱧ ᱢᱮ ᱟᱫᱚ ᱵᱟᱹᱧ ᱫᱟᱲᱮᱭᱟᱜ ᱠᱷᱟᱱ ᱠᱚ ᱢᱮᱱᱟ ᱟᱢ ᱫᱚ ᱠᱷᱟᱞᱤ ᱮᱱᱮᱡ ᱥᱮᱨᱮᱧ ᱜᱮᱢ ᱦᱤᱡᱩᱜᱼᱟ ᱥᱮᱨᱮᱧ ᱫᱚ ᱵᱟᱢ ᱥᱮᱨᱮᱧᱟ ᱟᱫᱚ ᱤᱧᱫᱩᱧ ᱢᱮᱱᱟ ᱦᱮᱸ ᱤᱧ ᱦᱚᱸᱧ ᱪᱮᱫ ᱜᱮᱭᱟ ᱤᱧᱦᱚᱸᱧ ᱮᱱᱮᱡ ᱥᱮᱨᱮᱧ ᱜᱮᱭᱟ ᱟᱯᱮ ᱯᱮ ᱮᱱᱮᱡ ᱥᱮᱨᱮᱧ ᱠᱟᱱ ᱠᱷᱟᱡ ᱤᱧ ᱦᱚᱸᱧ ᱮᱱᱮᱡ ᱥᱮᱨᱮᱧᱟ ᱤᱧ ᱦᱚᱸᱧ ᱪᱮᱫᱟ ᱟᱵᱚᱣᱟᱜ ᱥᱚᱥᱠᱨᱤᱛᱤᱧ ᱫᱚᱦᱚᱭᱟ ᱟᱵᱚᱣᱟᱜ ᱨᱚᱲ ᱟᱲᱟᱝ ᱟᱫᱚᱜ ᱠᱟᱱᱟ ᱛᱚ ᱤᱧ ᱦᱚᱧ ᱪᱮᱫ ᱜᱮᱭᱟ ᱟᱨ ᱤᱧ ᱦᱚᱸ ᱪᱮᱫ ᱞᱟᱹᱜᱤᱫ ᱤᱧ ᱠᱩᱨᱩᱢᱩᱴᱩᱭ ᱜᱮᱭᱟ ᱟᱨᱤᱧ ᱥᱮᱱᱚᱜ ᱜᱮᱭᱟ ᱮᱱᱮᱡ ᱥᱟᱞ ᱨᱮᱦᱚᱸ ᱟᱨ ᱟᱜᱮᱧ ᱵᱟᱲᱟᱭᱟ ᱟᱵᱚᱣᱟᱜ ᱥᱟᱱᱛᱟᱲ ᱨᱮᱭᱟᱜ ᱟᱹᱫᱤᱵᱟᱹᱥᱤ ᱨᱚᱲ ᱟᱲᱟᱝ ᱮᱱᱮᱡ ᱥᱮᱨᱮᱧ ᱚᱱᱟ ᱠᱚᱧ ᱪᱮᱫᱟ ᱛᱚ ᱪᱤᱠᱟᱹᱛᱮ ᱵᱟᱹᱧ ᱟᱜᱤᱧ ᱵᱟᱲᱦᱟᱜᱼᱟ ᱟᱨᱤᱧ ᱫᱚᱦᱚᱭ ᱜᱮᱭᱟ ᱟᱵᱚᱣᱟᱜ ᱥᱟᱥᱠᱨᱤᱛᱤ ᱫᱚ ᱮᱱᱮᱡ ᱥᱮᱨᱮᱧ ᱫᱚ ᱫᱚᱦᱚᱭ ᱜᱮᱭᱟ ᱟᱨᱤᱧ ᱪᱮᱫ ᱜᱮᱭᱟ ᱟᱨᱤᱧ ᱥᱮᱱᱚᱜ ᱜᱮᱭᱟ ᱟᱠᱷᱲᱟ ᱨᱮᱦᱚᱸ ᱟᱨ ᱚᱲᱟᱜ ᱨᱮᱦᱚᱸ ᱨᱩᱣᱟᱹᱲ ᱦᱮᱡ ᱠᱟᱛᱮ ᱤᱧ ᱥᱮᱨᱮᱧᱟ ᱤᱧ ᱨᱚᱲᱟ ᱜᱤᱫᱟᱹᱨ ᱠᱚ ᱢᱮᱱᱟᱜ ᱠᱚᱣᱟ ᱩᱱᱠᱩ ᱠᱚᱦᱚᱧ ᱞᱟᱹᱭ ᱟᱠᱚᱣᱟ ᱩᱱᱠᱩ ᱦᱚᱸᱠᱚ ᱮᱱᱮᱡ ᱥᱮᱨᱮᱧᱟ ᱩᱱᱠᱩ ᱦᱚᱸᱠᱚ ᱪᱮᱫᱟ ᱩᱱᱠᱩ ᱠᱚᱦᱚᱸ ᱟᱨ ᱵᱟᱠᱷᱟᱱ ᱩᱱᱠᱩ ᱫᱚ ᱚᱠᱟᱨᱮᱠᱚ ᱵᱟᱲᱟᱭᱟ ᱥᱟᱱᱛᱟᱲ ᱨᱚᱲ ᱫᱚ ᱪᱤᱠᱟᱹ ᱛᱮᱠᱚ ᱵᱟᱲᱟᱭᱟ ᱪᱤᱠᱟᱹ ᱛᱮᱠᱚ ᱪᱮᱫᱟ ᱚᱱᱟ ᱞᱟᱹᱜᱤᱫ ᱛᱮ ᱤᱧ ᱫᱚ ᱚᱲᱟᱜ ᱨᱮᱫᱚ ᱜᱤᱫᱽᱨᱟᱹ ᱠᱚ ᱥᱟᱶ ᱛᱮᱦᱚᱸ ᱥᱟᱱᱛᱟᱲ ᱛᱮᱜᱤᱧ ᱨᱚᱲ ᱟᱠᱚᱣᱟ ᱟᱨ ᱥᱟᱱᱛᱟᱲ ᱛᱮᱜᱮᱧ ᱢᱮᱛᱟ ᱠᱚᱣᱟ ᱥᱟᱱᱛᱟᱲ ᱛᱮᱜᱮᱧ ᱦᱚᱦᱚ ᱟᱠᱚᱣᱟ ᱟᱨ ᱤᱧ ᱫᱚ ᱫᱤᱠᱩ ᱛᱮᱫᱚ ᱵᱟᱹᱧ ᱦᱚᱦᱚᱣᱟᱠᱚᱣᱟ ᱥᱟᱱᱛᱟᱲ ᱛᱮᱜᱮᱧ ᱢᱮᱛᱟ ᱠᱚᱣᱟ ᱥᱟᱱᱛᱟᱲ ᱠᱟᱱᱟ ᱵᱚᱱ ᱛᱚ ᱥᱟᱱᱛᱟᱲ ᱛᱮᱜᱮ ᱟᱯᱮ ᱥᱠᱩᱞ ᱯᱮ ᱪᱟᱞᱟᱜᱼᱟ ᱫᱤᱠᱩ ᱛᱮᱫᱚ ᱥᱠᱩᱞ ᱨᱮᱜᱮ ᱨᱚᱲ ᱯᱮ ᱚᱲᱟᱜ ᱨᱮᱫᱚ ᱥᱟᱱᱛᱟᱲ ᱛᱮᱜᱮ ᱨᱚᱲ ᱯᱮ ᱟᱨ ᱥᱟᱱᱛᱟᱲ ᱨᱮᱜᱮ ᱵᱚ ᱮᱱᱮᱡ ᱥᱮᱨᱮᱧᱟ ᱮᱱᱮᱡ ᱥᱮᱨᱮᱧ ᱵᱚ ᱨᱚᱲᱟ ᱨᱟᱹᱥᱠᱟᱹᱭᱟᱵᱚᱱ ᱠᱩᱥᱤᱭᱟᱵᱚᱱ ᱟᱵᱚ ᱚᱲᱟᱜ ᱨᱮᱜᱮ ᱟᱨ ᱟᱠᱷᱲᱟ ᱨᱮᱦᱚᱸ ᱵᱚᱱ ᱥᱮᱱᱚᱜᱼᱟ ᱟᱠᱷᱲᱟ ᱨᱮᱦᱚᱸ ᱵᱚᱱ ᱮᱱᱮᱡ ᱥᱮᱨᱮᱧᱟ